ᱟᱢ ᱪᱮᱫᱠᱚ ᱤᱥᱤᱱ ᱵᱟᱥᱟᱝᱮᱢ ᱢᱟᱱᱮ ᱠᱩᱥᱤᱣᱟᱜᱼᱟ ᱟᱨ ᱪᱮᱫᱞᱮᱠᱟᱛᱮᱢ ᱵᱮᱱᱟᱣᱟ ᱚᱱᱟ ᱠᱟᱹᱴᱤᱡ ᱢᱟᱪᱷᱟ ᱛᱷᱚᱲᱟᱜᱟᱱ ᱞᱟᱹᱭᱟᱞᱮ ᱢᱮ ᱛᱚ ᱤᱧᱤᱧ ᱡᱟᱦᱟᱸᱧ ᱢᱮᱱᱫᱟ ᱤᱧᱫᱚ ᱩᱛᱩᱠᱚ ᱫᱟᱠᱟ ᱠᱚᱫᱚ ᱟᱹᱰᱤᱧ ᱠᱩᱥᱤᱣᱟᱜᱼᱟ ᱮᱱᱠᱷᱟᱱ ᱢᱟᱱᱮ ᱡᱟᱦᱟᱸ ᱞᱮᱠᱟ ᱜᱮ ᱦᱚᱲᱠᱚ ᱵᱮᱱᱟᱣᱟ ᱤᱧᱦᱚᱸ ᱚᱱᱠᱟᱜᱮᱧ ᱠᱩᱥᱤᱣᱟᱜᱼᱟ ᱟᱹᱰᱤᱜᱮ ᱛᱚ ᱢᱚᱡᱽᱜᱮᱧ ᱵᱩᱡᱷᱟᱹᱣᱟ ᱵᱮᱱᱟᱣ ᱛᱚ ᱚᱱᱟᱜᱮ ᱤᱧᱫᱚ ᱡᱮᱢᱚᱱ ᱪᱟ ᱠᱚ ᱵᱮᱱᱟᱣ ᱮᱱᱠᱷᱟᱱ ᱫᱟᱠᱟᱼᱩᱛᱩ ᱟᱹᱰᱤᱜᱮᱧ ᱠᱩᱥᱤᱣᱟᱜᱼᱟ